ᱦᱮᱞᱳ ᱦᱮᱸ ᱟᱨ ᱦᱳᱴᱮᱞ ᱵᱟᱞᱟ ᱵᱮᱱ ᱢᱮᱱᱮᱫᱼᱟ ᱥᱮ ᱚᱸᱻ ᱦᱚᱸ ᱚᱸᱻ ᱦᱚᱸ ᱟᱵᱟᱨ ᱟᱹᱞᱤᱧ ᱤᱭᱟᱹ ᱥᱚᱥᱚᱰᱤ ᱠᱷᱚᱱᱞᱤᱧ ᱢᱮᱱᱮᱜᱼᱟ ᱟᱫᱚ ᱦᱳᱴᱮᱞ ᱨᱮ ᱟᱞᱮ ᱦᱚᱸᱞᱮ ᱪᱟᱞᱟᱜᱼᱟ ᱟᱫᱚ ᱪᱮᱫ ᱪᱮᱫ ᱠᱚ ᱦᱳᱴᱮᱞ ᱨᱮ ᱦᱮᱱᱟᱜᱼᱟ ᱮᱱᱠᱷᱟᱱ ᱫᱟᱠᱟ ᱫᱚ ᱪᱮᱫ ᱞᱮᱠᱟ ᱯᱞᱮᱴ ᱵᱷᱮᱡᱤᱴᱮᱵᱚᱞ ᱵᱟᱞᱟ ᱚᱸᱻ ᱟᱨ ᱱᱚᱱ ᱵᱷᱮᱡᱤᱴᱮᱵᱚᱞ ᱠᱷᱟᱡ ᱦᱳᱭ ᱟᱫᱚ ᱚᱱᱟᱜᱮ ᱟᱞᱮ ᱥᱮᱱᱚᱜᱼᱟ ᱟᱫᱚ ᱵᱟᱨᱚ ᱵᱟᱡᱟ ᱱᱟᱦᱟᱸᱜ ᱱᱟᱥᱛᱟᱜ ᱟᱞᱮ ᱦᱳᱭ ᱫᱟᱠᱟ ᱡᱚᱢᱞᱮ ᱪᱟᱞᱟᱜᱼᱟ ᱟᱫᱚ ᱚᱱᱮ ᱪᱷᱚ ᱯᱞᱮᱴ ᱜᱟᱱ ᱵᱮᱱᱟᱣ ᱠᱟᱜ ᱵᱤᱱ ᱥᱮᱱᱚᱜ ᱟᱞᱮ ᱱᱟᱦᱟᱜ ᱦᱮᱸ ᱟᱨ ᱚᱱᱟ ᱥᱟᱶᱛᱮ ᱟᱹᱞᱩ ᱪᱳᱴ ᱠᱚ ᱟᱨ ᱥᱤᱸᱜᱟᱲᱟ ᱠᱚ ᱯᱮᱸᱭᱟᱡᱤ ᱠᱚ ᱵᱮᱱᱟᱣ ᱟᱯᱮ ᱥᱮ ᱵᱟᱝᱜᱮ ᱚᱸᱻ ᱚᱱᱟ ᱠᱚᱫᱚ ᱚᱸᱻ ᱚᱱᱟ ᱠᱚᱫᱚ ᱪᱮᱫ ᱞᱮᱠᱟ ᱯᱞᱮᱴ ᱚᱸᱻ ᱚᱱᱟᱫᱚ ᱯᱤᱥ ᱦᱤᱥᱟᱹᱵ ᱟᱨ ᱴᱷᱟᱱᱰᱟ ᱠᱚᱫᱚ ᱴᱷᱟᱱᱰᱟ ᱠᱚ ᱧᱟᱢᱚᱜ ᱟᱥᱮ ᱵᱟᱝ ᱜᱮ ᱟᱫᱚ ᱚᱱᱟᱜᱮ ᱱᱟᱜ ᱞᱤᱧ ᱠᱩᱞᱤᱭᱮᱜ ᱵᱤᱱᱟᱹ ᱟᱨ ᱤᱭᱟᱹ ᱚᱱᱟ ᱡᱚᱢ ᱠᱚᱫᱚ ᱦᱟᱸᱜ ᱯᱟᱨᱥᱮᱞ ᱦᱚᱸ ᱱᱟᱦᱟᱸᱜ ᱞᱮ ᱯᱟᱨᱥᱮᱞ ᱦᱚᱸ ᱦᱟᱸᱜ ᱞᱮ ᱵᱮᱱᱟᱣ ᱦᱚᱪᱚ ᱵᱤᱱᱟᱹ ᱟᱨ ᱯᱩᱭᱥᱟᱹ ᱠᱚ ᱜᱩᱜᱩᱞ ᱯᱮ ᱜᱟᱱᱚᱜ ᱟᱥᱮ ᱵᱟᱝ ᱜᱮ ᱦᱮᱸ ᱦᱮᱸ ᱦᱮᱸ ᱦᱳᱭ ᱱᱤᱭᱮ ᱜᱮ ᱦᱟᱸᱜ ᱞᱮ ᱢᱮᱱ ᱮᱜᱼᱟ ᱚᱱᱮᱢ ᱤᱭᱟᱹ ᱵᱟᱨᱚ ᱡᱚᱱ ᱜᱟᱱ ᱵᱟᱨᱚ ᱡᱚᱱᱟᱜ ᱫᱟᱠᱟ ᱟᱨ ᱤᱭᱟᱹ ᱦᱟᱹᱠᱩ ᱤᱭᱟᱹ ᱵᱮᱱᱟᱣ ᱠᱟᱠᱚ ᱵᱤᱱ ᱟᱫᱚ ᱦᱟᱸᱜ ᱠᱟᱹᱡ ᱫᱚ ᱦᱟᱸᱜ ᱞᱮ ᱡᱚᱢᱟ ᱠᱟᱹᱡ ᱫᱚ ᱦᱟᱸᱜ ᱞᱮ ᱡᱚᱢᱟ ᱟᱨ ᱵᱟᱨᱚ ᱡᱚᱱ ᱦᱚᱲᱟᱜ ᱫᱚ ᱯᱟᱨᱥᱮᱞ ᱚᱸᱻ ᱦᱳᱭᱛᱳ ᱤᱱᱟᱹᱜᱮ ᱱᱟᱦᱟᱸᱜ ᱟᱨ ᱟᱹᱞᱩ ᱪᱚᱯ ᱠᱚ ᱱᱟᱦᱟᱸᱜ ᱠᱟᱹᱡ ᱞᱮ ᱦᱟᱛᱟᱣ ᱧᱚᱜᱼᱟ ᱦᱳᱭ ᱫᱚᱦᱤ ᱫᱚᱦᱤ ᱵᱩᱱᱫᱽᱭᱟᱹ ᱠᱚᱫᱚ ᱧᱟᱢᱚᱜ ᱟᱥᱮ ᱵᱟᱝᱜᱮ ᱦᱮᱸ ᱦᱮᱸ ᱦᱮᱸ ᱦᱮᱸ ᱦᱮᱸ ᱟᱫᱚ ᱫᱚᱭ ᱵᱩᱫᱽᱭᱟᱹ ᱦᱚᱸ ᱱᱟᱜ ᱯᱟᱸᱪ ᱯᱞᱮᱴ ᱜᱟᱱ ᱚᱱᱟ ᱦᱚᱸ ᱱᱟᱜ ᱯᱟᱨᱥᱮᱞ ᱵᱟᱠᱷᱨᱟᱜᱮ ᱦᱳᱭ ᱦᱳᱭ ᱛᱚᱵᱮ ᱥᱮᱱᱚᱜ ᱟᱞᱮ ᱱᱟᱦᱟᱸᱜ ᱥᱮᱱᱚᱜ ᱠᱟᱱᱟᱞᱮ ᱮᱱᱠᱷᱟᱱ ᱵᱮᱱᱟᱣ ᱨᱮᱰᱤ ᱠᱟᱜ ᱵᱮᱱ ᱛᱚᱵᱮ ᱱᱚᱜᱼᱚᱸᱭ ᱟᱫᱷᱟ ᱜᱷᱚᱱᱴᱟ ᱵᱟᱫᱽ ᱱᱟᱦᱟᱜ ᱞᱮ ᱥᱮᱭᱮᱨᱚᱜᱼᱟ ᱟᱫᱷᱟ ᱜᱷᱚᱱᱴᱟ ᱮᱠ ᱜᱷᱚᱱᱴᱟ ᱜᱟᱱ ᱦᱟᱸᱜ ᱟᱫᱷᱟ ᱜᱷᱚᱱᱴᱟ ᱮᱠ ᱜᱷᱚᱱᱴᱟ ᱵᱟᱫᱽᱞᱮ ᱥᱮᱴᱮᱨᱚᱜᱼᱟ ᱱᱟᱦᱟᱸᱜ ᱦᱳᱭ ᱵᱟᱨᱚ ᱡᱟᱭᱜᱟ ᱦᱳᱭ ᱛᱚᱵᱮ ᱫᱚᱦᱚᱭᱮᱜ ᱟᱞᱤᱧ ᱛᱚᱵᱮ